ᱦᱮᱞᱳ ᱤᱧ ᱥᱳᱱᱟᱞᱤ ᱵᱟᱥᱠᱮ ᱞᱟᱹᱭ ᱮᱫᱟᱹᱧ ᱵᱩᱨᱥᱟᱹ ᱵᱮᱲᱟ ᱠᱷᱚᱱ ᱵᱟᱥᱠᱮ ᱞᱚᱡᱽ ᱨᱮ ᱞᱟᱜᱟᱣ ᱠᱟᱱᱟ ᱛᱚ ᱛᱚ ᱤᱧ ᱞᱟᱹᱜᱤᱫ ᱢᱟᱱᱮ ᱵᱷᱟᱹᱞᱤ ᱠᱷᱟᱵᱟᱨ ᱠᱩᱞ ᱵᱷᱟᱹᱞᱤ ᱠᱷᱟᱵᱟᱨ ᱠᱩᱞ ᱫᱟᱲᱮᱭᱟᱜᱼᱟ ᱯᱮ ᱛᱚ ᱢᱟᱱᱮ ᱜᱚᱨᱚᱢ ᱜᱚᱨᱚᱢ ᱟᱨ ᱵᱟᱝᱯᱮ ᱫᱟᱲᱮᱭᱟᱜᱼᱟ ᱢᱮᱱᱠᱷᱟᱱ ᱫᱚ ᱞᱟᱹᱭᱟᱹᱧ ᱯᱮ ᱫᱟᱲᱮᱭᱟᱜ ᱠᱷᱟᱱ ᱫᱚ ᱛᱟᱹᱣ ᱞᱟᱹᱭᱟᱹᱧ ᱯᱮ ᱢᱟᱱᱮ ᱠᱷᱟᱵᱟᱨ ᱴᱮᱥᱴᱤᱝ ᱦᱩᱭᱩᱜᱼᱢᱟ ᱴᱮᱥᱴᱤᱝ ᱠᱷᱟᱵᱟᱨ ᱟᱨ ᱜᱚᱨᱚᱢ ᱜᱚᱨᱚᱢ ᱡᱟᱛᱮ ᱛᱟᱦᱮᱱ ᱢᱟ ᱟᱨ ᱵᱟᱝᱯᱮ ᱫᱟᱲᱮᱭᱟᱜᱼᱟ ᱮᱱᱠᱷᱟᱱ ᱫᱚ ᱦᱳᱴᱮᱞ ᱠᱚᱨᱮ ᱦᱚᱸᱧ ᱡᱚᱢ ᱦᱳᱴᱮᱞ ᱠᱚᱨᱮ ᱠᱷᱚᱱ ᱡᱚᱢ ᱠᱟᱛᱮ ᱤᱧ ᱦᱤᱡᱩᱜᱼᱟ ᱦᱮᱸ ᱫᱟᱲᱮᱭᱟᱜᱼᱟ ᱯᱮ ᱛᱚ ᱫᱟᱲᱮᱭᱟᱜ ᱠᱷᱟᱱ ᱫᱚ ᱴᱷᱤᱠᱜᱮᱭᱟ ᱜᱚᱨᱚᱢ ᱜᱚᱨᱚᱢ ᱵᱷᱟᱹᱞᱤ ᱴᱮᱥᱴ ᱵᱷᱟᱹᱞᱤ ᱨᱮᱥᱴᱩᱨᱮᱱᱴ ᱨᱮ ᱯᱷᱳᱱ ᱠᱟᱛᱤᱧ ᱞᱟᱹᱭᱟᱯᱮ ᱠᱟᱱᱟ ᱡᱩᱫᱤ ᱵᱟᱝᱯᱮ ᱫᱟᱲᱮᱭᱟᱜᱼᱟ ᱮᱱᱠᱷᱟᱱ ᱫᱚ ᱪᱮᱫᱞᱮᱠᱟ ᱦᱩᱭᱩᱜᱼᱟ ᱦᱮᱸ ᱵᱷᱟᱹᱜᱤ ᱜᱮᱛᱚ ᱦᱮᱸ ᱮᱠᱫᱚᱢ ᱵᱷᱟᱹᱜᱤ ᱦᱮᱸ ᱚ ᱚᱸᱰᱮ ᱠᱷᱚᱱ ᱜᱮ ᱡᱚᱛᱚ ᱦᱚᱲ ᱡᱚᱡᱚᱠᱚ ᱤᱫᱤᱭᱟ ᱛᱚ ᱴᱷᱤᱠᱟᱹᱱ ᱜᱮᱭᱟ ᱟᱹᱜᱩᱭᱟᱯᱮ ᱵᱷᱟᱹᱞᱤ ᱴᱮᱥᱴᱤᱝ ᱦᱩᱭᱩᱜ ᱢᱟ ᱡᱟᱛᱮ ᱦᱮᱸ ᱟᱨ ᱵᱷᱟᱹᱞᱤ ᱴᱮᱥᱴᱤᱝ ᱵᱟᱝ ᱦᱩᱭ ᱞᱮᱱᱠᱷᱟᱱ ᱡᱚᱢ ᱨᱮᱦᱚᱸ ᱵᱷᱟᱹᱜᱤ ᱵᱟᱝ ᱵᱩᱡᱷᱟᱹᱜᱼᱟ ᱦᱮᱸᱛᱚ ᱠᱩᱞ ᱦᱮᱸᱛᱚ ᱢᱟᱱᱮ ᱠᱩᱞ ᱠᱟᱜ ᱯᱮ ᱵᱷᱟᱹᱞᱤ ᱠᱷᱟᱵᱟᱨ ᱴᱮᱥᱴᱤᱝ ᱠᱷᱟᱵᱟᱨ ᱟᱨ ᱡᱩᱫᱤ ᱵᱟᱯᱮ ᱫᱟᱲᱮᱭᱟᱜᱼᱟ ᱮᱱᱠᱷᱟᱱ ᱫᱚ ᱦᱳᱴᱮᱞ ᱠᱚᱨᱮ ᱠᱷᱚᱱ ᱡᱚᱢ ᱠᱟᱛᱮ ᱤᱧ ᱦᱤᱡᱩᱜᱼᱟ